ᱨᱟᱠᱟᱵᱚᱜ ᱥᱚᱢᱚᱭ ᱪᱟᱸᱫᱚ ᱩᱱ ᱥᱚᱢᱚᱭ ᱡᱟᱦᱟᱸ ᱡᱟᱭᱜᱟ ᱦᱮᱱᱟᱜᱼᱟ ᱚᱱᱟ ᱫᱚ ᱟᱹᱰᱤ ᱪᱮᱦᱨᱟ ᱛᱟᱨᱟᱥ ᱵᱟᱡᱟᱜᱼᱟ ᱟᱹᱰᱤ ᱪᱮᱦᱨᱟ ᱟᱹᱛᱩ ᱫᱤᱥᱚᱢ ᱦᱚᱸ ᱧᱮᱞ ᱧᱟᱢᱚᱜᱼᱟ ᱚᱲᱟᱜ ᱦᱚᱸ ᱧᱮᱞ ᱧᱟᱢᱚᱜᱼᱟ ᱢᱤᱫᱴᱟᱝ ᱟᱞᱟᱫᱟ ᱜᱮ ᱥᱤᱱ ᱧᱮᱞᱚᱜᱼᱟ ᱟᱨ ᱦᱟᱹᱥᱩᱨᱚᱜ ᱚᱠᱛᱚ ᱡᱟᱦᱟᱸ ᱡᱟᱭᱜᱟ ᱚᱱᱟ ᱥᱩᱨ ᱨᱮ ᱛᱟᱨᱟᱥᱛᱮ ᱟᱹᱰᱤ ᱪᱮᱦᱨᱟ ᱡᱟᱭᱜᱟ ᱦᱚᱸ ᱧᱮᱞᱚᱜᱼᱟ ᱵᱤᱨᱼᱵᱩᱨᱩ ᱦᱚᱱ ᱟᱹᱰᱤ ᱪᱮᱦᱨᱟ ᱚᱱᱟ ᱨᱮᱱᱟᱜ ᱥᱤᱱ ᱦᱚᱸ ᱫᱨᱤᱥᱚ ᱦᱚᱸ ᱧᱮᱞ ᱧᱟᱢᱚᱜᱼᱟ ᱟᱹᱰᱤ ᱢᱚᱡᱽᱜᱮ ᱧᱮᱞᱚᱜᱼᱟ ᱛᱚᱵᱮ ᱱᱚᱝᱠᱟᱱ ᱠᱟᱛᱷᱟ ᱠᱟᱱᱟ ᱚᱱᱟ ᱠᱚ ᱡᱟᱭᱜᱟ ᱫᱚ ᱟᱹᱰᱤ ᱱᱟᱯᱟᱭ ᱵᱤᱨᱼᱵᱩᱨᱩ ᱴᱟᱺᱰᱤ ᱟᱨ ᱢᱚᱭᱫᱟᱱ ᱠᱚ ᱦᱚᱸ ᱟᱹᱰᱤ ᱪᱮᱦᱨᱟᱜᱮ ᱧᱮᱞ ᱧᱟᱢᱚᱜᱼᱟ ᱟᱹᱰᱤ ᱱᱟᱯᱟᱭ ᱮᱠᱫᱚᱢ ᱚᱱᱟᱛᱮ ᱟᱹᱰᱤ ᱱᱟᱯᱟᱭᱜᱮ ᱵᱩᱡᱷᱟᱹᱜᱼᱟ ᱟᱨ ᱦᱚᱸ ᱟᱴᱠᱟᱨᱚᱜᱼᱟ ᱱᱚᱜᱼᱚ ᱱᱚᱝᱠᱟᱱ ᱠᱟᱛᱷᱟ ᱠᱟᱱᱟ ᱥᱤᱧ ᱪᱟᱸᱫᱚ ᱫᱚ ᱨᱟᱠᱟᱵ ᱥᱚᱢᱚᱭ ᱟᱨ ᱧᱤᱫᱟᱹ ᱪᱟᱸᱫᱚ ᱫᱚ ᱦᱟᱹᱥᱩᱨ ᱥᱚᱢᱚᱭ ᱫᱚ ᱟᱹᱰᱤ ᱪᱮᱦᱨᱟ ᱵᱤᱨᱼᱵᱩᱨᱩ ᱫᱟᱨᱮ ᱱᱟᱹᱲᱤ ᱦᱚᱸ ᱧᱮᱞ ᱧᱟᱢᱚᱜᱼᱟ ᱢᱮᱱᱛᱮᱫ ᱴᱷᱤᱠᱟᱹᱜᱼᱟ ᱚᱱᱮ ᱚᱱᱠᱟᱱ ᱠᱟᱛᱷᱟ ᱠᱟᱱᱟ ᱛᱚᱵᱮ ᱚᱱᱟ ᱠᱚ ᱡᱟᱭᱜᱟ ᱫᱚ ᱧᱮᱞ ᱡᱚᱝ ᱞᱮᱠᱟᱱ ᱡᱟᱭᱜᱟ ᱚᱱᱟ ᱫᱚ ᱚᱠᱛᱚ ᱡᱟᱹᱱᱤᱡ ᱜᱮ ᱪᱮᱦᱨᱟ ᱵᱩᱡᱷᱟᱹᱜᱼᱟ ᱤᱧ ᱢᱚᱱᱮᱭᱟ ᱚᱱᱮ ᱚᱱᱟ ᱠᱚ ᱡᱟᱭᱜᱟ ᱜᱮ ᱤᱧ ᱫᱚ ᱟᱹᱰᱤ ᱡᱳᱨᱮᱧ ᱠᱩᱥᱤᱭᱟᱜᱼᱟ ᱢᱮᱱᱛᱮᱱ ᱤᱧ ᱞᱟᱹᱭᱟ ᱡᱚᱛᱚ ᱞᱮᱠᱟᱱ ᱡᱟᱭᱜᱟ ᱫᱚ ᱪᱮᱦᱨᱟ ᱫᱚ ᱵᱟᱭ ᱧᱮᱞᱚᱜᱼᱟ ᱛᱚ ᱱᱚᱜᱼᱚ ᱱᱚᱝᱠᱟ ᱠᱚ ᱢᱮᱱ ᱵᱟᱲᱟ ᱠᱟᱛᱮᱫ ᱤᱧ ᱫᱚ ᱱᱚᱰᱮ ᱜᱮᱧ ᱢᱩᱪᱟᱹᱫᱮᱜᱼᱟ ᱢᱟ ᱮᱱ ᱫᱚ ᱡᱚᱸᱦᱟᱨ